ᱥᱮᱫᱟᱭ ᱫᱚ ᱠᱷᱩᱵᱽ ᱫᱚ

ᱩᱯ ᱠᱚᱦᱚᱸ ᱥᱮᱨᱚᱠᱚᱢ ᱫᱚ ᱵᱟᱠᱚ ᱡᱚᱛᱚᱱᱮᱫ ᱛᱟᱦᱮᱱᱟ ᱟᱨ ᱚᱝᱠᱟ ᱡᱟᱦᱟᱱᱟᱜ ᱡᱮ ᱥᱮᱢᱯᱩ ᱠᱚ ᱥᱮ ᱡᱟᱦᱟᱱᱟᱜ ᱠᱚᱫᱚ ᱵᱟᱝ ᱛᱟᱦᱮᱸ ᱠᱟᱱᱟ ᱩᱢ ᱱᱟᱲᱠᱟ ᱠᱟᱛᱮᱫ ᱱᱚᱝᱠᱟ ᱥᱩᱱᱩᱢ ᱠᱚ ᱡᱮ ᱱᱟᱲᱠᱮᱞ ᱥᱩᱱᱩᱢ ᱥᱮ ᱱᱚᱣᱟ ᱤᱛᱤᱧ ᱥᱩᱱᱩᱢ ᱠᱚ ᱤᱱᱟᱹ ᱠᱚ ᱚᱡᱚᱜ ᱠᱟᱛᱮᱫ ᱠᱚ ᱛᱟᱦᱮᱱ ᱠᱟᱱ ᱛᱟᱦᱮᱸᱫ ᱟᱨ ᱦᱚᱲᱢᱚ ᱠᱚᱨᱮ ᱦᱚᱸ ᱡᱚᱛᱚᱱ ᱡᱚᱜᱟᱣ ᱥᱮᱨᱚᱠᱚᱢ ᱵᱟᱠᱚ ᱡᱚᱛᱚᱱ ᱡᱚᱜᱟᱣᱮᱫ ᱛᱟᱦᱮᱱᱟ ᱚᱝᱠᱟ ᱤᱭᱟᱹᱛᱚ ᱵᱟᱝ ᱛᱟᱦᱮᱸ ᱠᱟᱱᱟ ᱡᱮ ᱱᱚᱜᱼᱚᱭ ᱡᱮ ᱱᱮᱛᱟᱨ ᱠᱟᱛᱮᱫ ᱱᱟᱱᱟ ᱨᱚᱠᱚᱢ ᱚᱸᱰᱚᱝ ᱠᱟᱱᱟ ᱚᱱᱠᱟᱱ ᱡᱤᱱᱤᱥ ᱫᱚ ᱵᱟᱝ ᱛᱟᱦᱮᱸ ᱠᱟᱱᱟ ᱱᱟ ᱵᱚᱦᱚᱜ ᱠᱚᱦᱚᱸ ᱱᱟᱲᱠᱟ ᱦᱟᱥᱟ ᱛᱮᱜᱮ ᱠᱚ ᱱᱟᱲᱠᱟᱜ ᱠᱟᱱ ᱛᱟᱦᱮᱱᱟ ᱟᱨ ᱠᱚ ᱡᱟᱦᱟᱸ ᱠᱚᱵᱚᱱ ᱢᱮᱛᱟᱜ ᱠᱟᱱ ᱩᱢ ᱥᱮ ᱱᱟᱲᱠᱟ ᱥᱮ ᱩᱢ ᱦᱮᱡ ᱮᱱ ᱜᱮᱠᱚ ᱟᱨ ᱛᱷᱚᱲᱟ ᱚᱡᱚᱜ ᱥᱩᱱᱩᱢ ᱥᱮ ᱱᱟᱲᱠᱮᱞ ᱥᱩᱱᱩᱢ ᱜᱮᱠᱚ ᱚᱡᱚᱜ ᱠᱮᱫ ᱜᱮ ᱚᱱᱟ ᱠᱚᱛᱮ ᱜᱮᱠᱚ ᱛᱟᱦᱮᱱ ᱠᱟᱱ ᱛᱟᱦᱮᱱᱟ ᱟᱫᱚ ᱱᱤᱛᱚᱜ ᱡᱩᱜᱽ ᱛᱷᱚ ᱛᱷᱚᱲᱟ ᱵᱚᱫᱚᱞ ᱦᱮᱡ ᱠᱟᱱᱟ ᱟᱭᱢᱟ ᱵᱚᱫᱚᱞ ᱫᱚ ᱵᱚᱫᱚᱞ ᱦᱮᱡ ᱠᱟᱱᱟ ᱛᱚ ᱟᱵᱚ ᱥᱚᱢᱟᱡᱽ ᱨᱮᱱ ᱟᱵᱚ ᱥᱟᱱᱛᱟᱞ ᱥᱚᱢᱟᱡᱽ ᱨᱮᱱ ᱦᱚᱲ ᱫᱚ ᱠᱷᱩᱵᱽ ᱫᱚ ᱟᱹᱣᱨᱤ ᱠᱚ ᱵᱚᱫᱚᱞᱚᱜᱼᱟ ᱟᱵᱚ ᱫᱚ ᱵᱚᱫᱚᱞᱚᱜ ᱦᱩᱭᱩᱜ ᱛᱟᱵᱚᱱᱟ ᱛᱷᱚ ᱵᱚᱫᱚᱞ ᱫᱚ ᱪᱮᱫ ᱞᱮᱠᱟ ᱛᱮᱵᱚ ᱡᱟᱛᱷᱮ ᱥᱟᱯᱟᱥᱟᱹᱯᱤ ᱵᱚ ᱛᱟᱦᱮᱱᱟ ᱡᱟᱛᱷᱮ ᱡᱚᱛᱚ ᱨᱚᱠᱚᱢᱛᱮ ᱥᱟᱯᱟᱥᱟᱹᱯᱤᱵᱚ ᱛᱟᱦᱮᱱᱟ ᱛᱚᱵᱮᱛᱚ ᱵᱚᱫᱚᱞᱚᱜ ᱟᱵᱚ ᱟᱵᱚ ᱠᱷᱟᱹᱞᱤ ᱢᱮᱱ ᱠᱟᱛᱮᱫ ᱛᱚ ᱵᱟᱝ ᱦᱩᱭᱩᱜᱼᱟ ᱥᱟᱯᱟᱥᱟᱹᱯᱤ ᱫᱚᱨᱠᱟᱨ ᱠᱟᱱᱟ ᱮᱭ ᱥᱮᱧ ᱢᱮᱱ ᱠᱮᱫᱟ ᱩᱢ ᱱᱟᱲᱠᱟ ᱨᱮ ᱠᱳᱱᱳ ᱠᱟᱛᱷᱟᱧ ᱱᱤᱛᱟᱹᱜ ᱫᱚ ᱟᱭᱢᱟ ᱨᱚᱠᱚᱢ ᱥᱟᱵᱩᱱ ᱟᱭᱢᱟ ᱨᱚᱠᱚᱢ ᱥᱮᱢᱯᱷᱩ ᱟᱭᱢᱟ ᱨᱚᱠᱚᱢ ᱤᱭᱟᱹ ᱱᱚᱣᱟ ᱡᱟᱦᱟᱸ ᱠᱚ ᱥᱮᱢᱯᱷᱩ ᱛᱮᱠᱚ ᱥᱮᱢᱯᱩᱜ ᱠᱟᱱᱟ ᱛᱚᱵᱮ ᱡᱤᱸᱭᱮ ᱱᱮᱛᱟᱨ ᱡᱩᱜᱽ ᱠᱚᱫᱚ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱡᱚᱛᱚ ᱦᱚᱲ ᱜᱮ ᱠᱚ ᱥᱮᱢᱯᱩᱜ ᱠᱟᱱᱟ ᱠᱚ ᱥᱮ ᱩᱢ ᱱᱟᱲᱠᱟ ᱦᱚᱸ ᱚᱱᱟ ᱠᱚ ᱵᱚᱫᱚᱞᱚᱜ ᱦᱩᱭᱩᱜ ᱛᱟᱵᱚᱣᱟ ᱟᱵᱚ ᱦᱚᱸ ᱛᱚᱵᱮ ᱛᱷᱚ ᱟᱵᱚ ᱡᱷᱚᱛᱚ ᱥᱚᱢᱟᱡᱽ ᱨᱮᱱ ᱦᱚᱲ ᱠᱚ ᱟᱵᱚ ᱦᱚᱸ ᱚᱝᱠᱟ ᱵᱚ ᱵᱚᱫᱚᱞ ᱦᱤᱡᱩᱜ ᱛᱟᱵᱚ ᱦᱩᱭᱩᱜ ᱛᱟᱵᱚᱱᱟ ᱡᱚᱛᱚᱛᱮ